ᱟᱵᱚ ᱫᱚ ᱫᱷᱚᱨᱚᱢ ᱨᱮᱱᱟᱜ ᱟᱠᱷᱲᱟ ᱫᱚ ᱪᱮᱫ ᱠᱚᱨᱮ ᱵᱚᱱ ᱫᱚᱦᱚ ᱞᱮᱠᱷᱟᱱ ᱚᱠᱟ ᱞᱮᱠᱟᱱ ᱡᱟᱭᱜᱟ ᱨᱮᱵᱚᱱ ᱫᱚᱦᱚ ᱞᱮᱠᱷᱟᱱ ᱡᱩᱛᱩᱜ ᱛᱟᱵᱚᱱᱟ ᱡᱮᱢᱚᱱ ᱠᱤ ᱫᱷᱚᱨᱚᱢ ᱨᱮᱱᱟᱜ ᱟᱠᱷᱲᱟ ᱫᱚ ᱢᱤᱫᱴᱮᱱ ᱵᱚᱱ ᱛᱚᱞᱟ ᱢᱟᱹᱡᱷᱤ ᱛᱷᱟᱱ ᱛᱟᱵᱚᱱ ᱢᱤᱫᱴᱮᱱ ᱫᱚ ᱟᱠᱷᱲᱟ ᱫᱩᱲᱩᱵ ᱡᱟᱣᱨᱟ ᱢᱤᱫᱴᱮᱱ ᱫᱚ ᱡᱟᱦᱮᱨ ᱜᱟᱲ ᱵᱚᱱ ᱵᱮᱱᱟᱣᱟ ᱚᱱᱟ ᱠᱚᱨᱮ ᱡᱟᱦᱮᱨ ᱨᱮ ᱯᱩᱡᱟᱹ ᱯᱟᱴ ᱢᱟᱹᱡᱷᱤ ᱛᱷᱟᱱ ᱨᱮ ᱯᱩᱡᱟᱹ ᱯᱟᱴ ᱡᱮᱢᱚᱱ ᱠᱤ ᱯᱩᱡᱟᱹ ᱯᱟᱴ ᱠᱟᱛᱮᱫ ᱫᱷᱚᱨᱚᱢ ᱛᱮᱵᱚᱱ ᱛᱟᱲᱟᱢᱟ ᱫᱷᱚᱨᱚᱢ ᱵᱟᱝ ᱵᱚᱱ ᱞᱮᱵᱮᱫ ᱞᱚᱴᱚᱢᱟ ᱫᱷᱚᱨᱚᱢ ᱵᱚᱱ ᱞᱮᱵᱮᱫ ᱞᱚᱴᱚᱢᱮᱫᱟ ᱫᱤᱠᱩᱣᱟᱜ ᱫᱷᱚᱨᱚᱢ ᱛᱮᱵᱚᱱ ᱪᱟᱞᱟᱜ ᱠᱟᱱᱟ ᱟᱵᱚᱣᱟᱜ ᱫᱷᱚᱨᱚᱢ ᱫᱚᱵᱚᱱ ᱵᱟᱹᱜᱤᱭᱟᱜ ᱠᱟᱱᱟ ᱱᱚᱣᱟ ᱫᱚ ᱵᱟᱝ ᱡᱩᱛᱩᱜ ᱠᱟᱱ ᱛᱟᱵᱚᱱᱟ ᱟᱵᱚᱣᱟᱜ ᱫᱷᱚᱨᱚᱢ ᱫᱮᱱ ᱵᱚᱱ ᱧᱮᱞᱟ ᱟᱵᱚᱣᱟᱜ ᱫᱷᱚᱨᱚᱢ ᱞᱟᱦᱟ ᱥᱮᱫ ᱵᱚᱱ ᱞᱟᱦᱟ ᱤᱫᱤᱭᱟ ᱚᱱᱟᱛᱮ ᱫᱤᱠᱩ ᱠᱚ ᱨᱮᱡ ᱮᱫ ᱵᱚᱱᱟ ᱫᱷᱚᱨᱚᱢ ᱵᱚᱱ ᱟᱵᱚ ᱫᱚᱵᱚᱱ ᱦᱤᱲᱤᱧ ᱪᱟᱵᱟ ᱠᱮᱫᱟ